ᱪᱮᱫ ᱮᱢ ᱱᱚᱣᱟ ᱟᱵᱚ ᱵᱷᱟᱨᱚᱛ ᱫᱤᱥᱚᱢ ᱡᱟᱠᱟᱛ ᱨᱮ ᱱᱚᱣᱟᱜᱮ ᱯᱟᱨᱴᱤ ᱯᱚᱞᱤᱴᱤᱥ ᱮᱜᱼᱟ ᱠᱚ ᱟᱨ ᱵᱮᱥ ᱛᱮ ᱵᱟᱠᱚ ᱠᱟᱹᱢᱤ ᱫᱟᱲᱮᱭᱟᱜ ᱠᱟᱱᱟ ᱥᱚᱝᱥᱚᱫᱽ ᱠᱚ ᱵᱤᱫᱷᱟᱭᱚᱠ ᱠᱚ ᱥᱮ ᱢᱚᱱᱛᱨᱤ ᱠᱚ ᱟᱹᱰᱤᱜᱟᱱ ᱦᱚᱲ ᱱᱮᱛᱟᱨ ᱦᱚᱸ ᱨᱮᱸᱜᱮᱡ ᱜᱮ ᱢᱮᱱᱟᱜ ᱠᱚᱣᱟ ᱟᱨ ᱡᱩᱫᱤ ᱱᱮᱛᱟ ᱠᱚᱣᱟᱜ ᱩᱭᱦᱟᱹᱨ ᱵᱷᱟᱹᱜᱤ ᱛᱟᱦᱚᱞᱮ ᱠᱷᱟᱱ ᱱᱟᱯᱟᱭ ᱛᱮ ᱫᱤᱥᱚᱢ ᱦᱚᱸ ᱥᱮ ᱨᱟᱡᱽᱡᱚ ᱦᱚᱸ ᱵᱤᱠᱟᱥᱚᱜᱼᱟ ᱟᱨ ᱩᱱᱱᱚᱛᱚᱜᱼᱟ ᱟᱹᱞᱤᱧ ᱟᱹᱞᱤᱧ ᱱᱚᱝᱠᱟᱞᱤᱧ ᱩᱭᱦᱟᱹᱨᱟ ᱡᱟᱦᱟᱸ ᱡᱚᱛᱚ ᱡᱩᱫᱤ ᱱᱮᱛᱟ ᱠᱚ ᱫᱤᱥᱚᱢ ᱞᱟᱹᱜᱤᱫ ᱡᱩᱫᱤ ᱵᱮᱥ ᱠᱚ ᱩᱭᱦᱟᱹᱨᱟ ᱛᱟᱦᱚᱞᱮ ᱠᱷᱟᱱ ᱟᱹᱰᱤᱜᱮ ᱠᱩᱨᱩᱢᱩᱴᱩ ᱫᱤᱥᱚᱢ ᱨᱮᱭᱟᱜ ᱟᱵᱚ ᱨᱟᱠᱟᱵᱚᱜ ᱛᱟᱵᱚᱱᱟ ᱟᱨ ᱩᱫᱷᱟᱹᱨ ᱫᱤᱥᱚᱢ ᱨᱮ ᱟᱵᱚ ᱵᱚᱱ ᱰᱮᱵᱷᱞᱚᱯ ᱤᱫᱤᱭᱟ ᱤᱱᱟᱹᱠᱷᱟᱱ ᱟᱹᱞᱤᱧ ᱩᱭᱦᱟᱹᱨ ᱫᱚ ᱡᱮ ᱥᱟᱱᱛᱟᱲ ᱠᱚ ᱥᱚᱢᱟᱡᱽ ᱥᱩᱥᱟᱹᱨᱤᱭᱟᱹ ᱠᱚ ᱡᱚᱛᱚᱜᱮ ᱡᱚᱛᱚᱜᱮ ᱠᱩᱨᱩᱢᱩᱴᱩ ᱛᱮᱠᱚ ᱪᱷᱩᱴᱟᱹᱣ ᱞᱮᱱᱠᱷᱟᱱ ᱟᱵᱚᱣᱟᱜ ᱫᱤᱥᱚᱢ ᱥᱮ ᱯᱚᱱᱚᱛ ᱟᱹᱰᱤᱜᱮ ᱥᱩᱥᱟᱹᱨᱚᱜᱼᱟ ᱟᱨ ᱡᱚᱛᱚ ᱦᱚᱲᱟᱜ ᱩᱭᱦᱟᱹᱨ ᱜᱮ ᱵᱮᱥ ᱵᱮᱥ ᱩᱭᱦᱟᱹᱨ ᱦᱩᱭᱩᱜᱼᱟ ᱟᱨ ᱱᱮᱛᱟ ᱠᱚᱦᱚᱸ ᱢᱚᱱᱛᱨᱤ ᱠᱚᱦᱚᱸ ᱟᱠᱚᱣᱟᱜ ᱫᱤᱥᱚᱢ ᱩᱛᱱᱟᱹᱣ ᱞᱟᱹᱜᱤᱫ ᱠᱚ ᱪᱷᱩᱴᱟᱹᱣ ᱞᱮᱱᱠᱷᱟᱱ ᱟᱹᱰᱤᱜᱮ ᱱᱟᱯᱟᱭ ᱱᱮᱛᱟᱨ ᱢᱟ ᱧᱮᱞᱮᱫ ᱠᱚᱣᱟᱞᱤᱧ ᱱᱮᱛᱟ ᱢᱚᱱᱛᱨᱤ ᱢᱚᱱᱛᱨᱤ ᱜᱮᱠᱚ ᱱᱮᱭᱟᱜ ᱠᱟᱱᱟ ᱠᱚ ᱦᱟᱱᱟ ᱯᱟᱨᱴᱤ ᱱᱚᱣᱟ ᱯᱟᱨᱴᱤ ᱠᱚ ᱵᱚᱫᱚᱞᱮᱜᱼᱟ ᱟᱨ ᱚᱱᱠᱟ ᱫᱚ ᱵᱟᱹᱠᱤ ᱵᱟᱝ ᱡᱩᱛᱩᱜ ᱠᱟᱱ ᱛᱟᱦᱮᱱᱟ ᱪᱮᱫᱟᱜ ᱥᱮ ᱡᱟᱦᱟᱸ ᱯᱟᱨᱴᱤ ᱨᱮ ᱢᱤᱫᱴᱮᱡ ᱵᱷᱳᱴ ᱮᱢ ᱠᱟᱜᱼᱟ ᱟᱨ ᱢᱤᱫᱴᱤᱡ ᱚᱱᱟ ᱵᱷᱚᱨᱥᱟ ᱛᱮ ᱵᱷᱳᱴ ᱠᱚ ᱮᱢᱟᱢᱟ ᱟᱨ ᱚᱸᱰᱮᱜᱮ ᱟᱢᱫᱚ ᱡᱩᱫᱤ ᱮᱴᱟᱜ ᱯᱟᱨᱴᱤ ᱨᱮᱢ ᱩᱪᱟᱹᱲ ᱞᱮᱱᱠᱷᱟᱱ ᱦᱚᱲᱠᱚ ᱫᱩᱠ ᱠᱚ ᱵᱩᱡᱷᱟᱹᱣ ᱜᱮᱭᱟ ᱟᱨ ᱚᱱᱟ ᱢᱤᱫᱴᱤᱡ ᱢᱤᱫᱴᱤᱡ ᱤᱱᱟᱹᱠᱷᱟᱱ ᱡᱮ ᱱᱚᱣᱟ ᱜᱮᱞᱤᱧ ᱞᱟᱹᱭᱟ ᱡᱮ ᱱᱮᱛᱟ ᱠᱚᱫᱚ ᱡᱟᱦᱟᱸ ᱯᱟᱨᱴᱤ ᱪᱷᱟᱯ ᱨᱮᱠᱚ ᱩᱪᱟᱹᱲᱚᱜᱼᱟ ᱚᱱᱠᱟᱫᱚ ᱵᱟᱝ ᱫᱚᱠᱟᱨᱚᱜ ᱠᱟᱱᱟ ᱡᱟᱦᱟᱸ ᱯᱟᱨᱴᱤ ᱛᱮ ᱤᱞᱮᱠᱥᱚᱱ ᱮᱢ ᱞᱟᱲᱟᱣ ᱠᱚᱜᱼᱟ ᱚᱱᱟ ᱯᱟᱨᱴᱤ ᱨᱮᱜᱮ ᱟᱢᱫᱚᱢ ᱛᱟᱦᱮᱸ ᱞᱮᱱᱠᱷᱟᱱ ᱟᱨ ᱫᱤᱥᱚᱢ ᱥᱮ ᱟᱵᱚᱣᱟᱜ ᱫᱤᱥᱚᱢ ᱩᱛᱱᱟᱹᱣ ᱞᱟᱹᱜᱤᱫ ᱮᱢ ᱪᱮᱥᱴᱟ ᱞᱮᱠᱷᱟᱱ ᱜᱮ ᱟᱹᱰᱤᱜᱮ ᱱᱟᱯᱟᱭᱚᱜᱼᱟ ᱟᱹᱞᱤᱧ ᱟᱹᱰᱤ ᱜᱟᱱᱤᱧ ᱧᱮᱞ ᱤᱫᱤ ᱠᱮᱜᱼᱟ ᱡᱮ ᱱᱮᱛᱟ ᱠᱚᱦᱚᱸ ᱟᱠᱚᱣᱟᱜ ᱯᱷᱟᱭᱫᱟ ᱞᱟᱹᱜᱤᱫ ᱛᱮ ᱟᱹᱰᱤ ᱠᱤᱪᱷᱩ ᱠᱩᱨᱩᱢᱩᱴᱩ ᱦᱚᱲ ᱥᱟᱞᱟᱜ ᱠᱚ ᱵᱮᱥ ᱵᱟᱠᱚ ᱵᱮᱵᱷᱟᱨᱮᱜᱼᱟ ᱛᱳ ᱚᱱᱠᱟ ᱩᱪᱤᱛ ᱫᱚ ᱵᱟᱝ ᱠᱟᱱᱟ ᱡᱮ ᱱᱚᱜᱼᱚᱸᱭ ᱡᱮ ᱟᱵᱚ ᱡᱟᱦᱟᱱᱟᱜ ᱜᱮ ᱦᱚᱲ ᱡᱩᱫᱤ ᱫᱤᱥᱟᱹ ᱠᱟᱛᱮ ᱠᱚ ᱮᱢ ᱠᱟᱜ ᱢᱮᱭᱟ ᱫᱚᱨᱠᱟᱨᱚᱜ ᱠᱟᱱᱟ ᱟᱨ ᱚᱱᱠᱟ ᱞᱮᱠᱟᱛᱮᱜᱮ ᱵᱮᱥ ᱩᱭᱦᱟᱹᱨ ᱵᱟᱠᱷᱨᱟ ᱛᱮ ᱟᱹᱰᱤ ᱠᱤᱪᱷᱩ ᱞᱟᱹᱭᱟᱜ ᱦᱚᱸ ᱦᱩᱭᱩᱜᱼᱟ ᱟᱨ ᱨᱟᱹᱥᱠᱟᱹ ᱦᱚᱸ ᱩᱱᱟᱹᱜ ᱢᱮᱴᱟᱜᱼᱟ ᱪᱮᱫᱟᱜ ᱥᱮ ᱵᱷᱟᱨᱚᱛ ᱫᱤᱥᱚᱢ ᱨᱮ ᱡᱟᱦᱟᱸ ᱛᱤᱱᱟᱹᱜ ᱜᱮ ᱩᱛᱱᱟᱹᱣ ᱱᱟᱠᱚ ᱥᱟᱱᱛᱟᱲ ᱥᱚᱢᱟᱡᱽ ᱨᱮ ᱢᱮᱱᱟᱜ ᱠᱚᱣᱟ ᱵᱮᱥ ᱟᱵᱚ ᱡᱟᱦᱟᱸ ᱛᱤᱱᱟᱹᱜ ᱜᱮ ᱥᱟᱱᱛᱟᱲ ᱥᱟᱱᱛᱟᱲᱟᱜ ᱜᱮ ᱠᱷᱟᱨᱟᱯᱮ ᱠᱚᱨᱟᱣᱮᱜᱼᱟ ᱟᱨ ᱫᱤᱠᱩ ᱠᱷᱟᱱ ᱜᱮᱠᱚ ᱞᱟᱹᱭ ᱠᱟᱜᱼᱟ ᱟᱵᱚ ᱤᱭᱟᱹ ᱥᱟᱱᱛᱟᱲ ᱫᱚ ᱥᱟᱱᱛᱟᱲ ᱫᱚ ᱵᱟᱵᱚᱱ ᱠᱩᱥᱤᱭᱟᱭ ᱠᱟᱱᱟ ᱫᱤᱠᱩ ᱫᱚ ᱦᱟᱸᱜ ᱮᱢ ᱠᱩᱥᱤᱭᱟᱭ ᱠᱟᱱᱟ ᱵᱟᱠᱷᱟᱱ ᱚᱱᱠᱟ ᱫᱚ ᱵᱟᱝᱠᱟᱱᱟ ᱡᱮ ᱵᱟᱝ ᱠᱩᱥᱤ ᱫᱚᱨᱠᱟᱨ ᱠᱩᱥᱤ ᱫᱚ ᱠᱩᱥᱤᱜᱮ ᱡᱮ ᱟᱢ ᱮᱴᱟᱜ ᱠᱚᱫᱚ ᱟᱠᱚᱨᱮᱱ ᱡᱟᱹᱛᱤ ᱫᱚᱠᱚ ᱨᱟᱠᱟᱵ ᱛᱟᱨᱟ ᱠᱚᱣᱟ ᱵᱟᱹᱠᱤ ᱟᱵᱚ ᱥᱟᱱᱛᱟᱲ ᱢᱟᱹᱞᱤᱧ ᱧᱮᱞ ᱞᱮᱜᱼᱟ ᱡᱮ ᱱᱤᱡᱮ ᱜᱮ ᱟᱨᱦᱚᱸ ᱜᱚᱦᱚᱲ ᱟᱬᱜᱚ ᱛᱚᱨᱟᱭᱮᱫ ᱢᱮᱭᱟ ᱢᱟᱱᱮ ᱨᱟᱠᱟᱵ ᱫᱚ ᱵᱟᱝ ᱨᱟᱠᱟᱵ ᱦᱚᱪᱚ ᱟᱭ ᱠᱟᱱᱟ ᱪᱮᱛᱟᱱ ᱥᱮᱫ ᱫᱚ ᱟᱫᱚ ᱪᱮᱛᱟᱱ ᱥᱮᱫ ᱨᱟᱠᱟᱵ ᱥᱟᱱᱛᱟᱲ ᱵᱟᱠᱷᱨᱟ ᱱᱚᱣᱟ ᱜᱮᱞᱤᱧ ᱞᱟᱹᱭᱟ ᱡᱮ ᱟᱵᱚᱭᱤᱡ ᱦᱚᱲ ᱦᱚᱸ ᱪᱮᱛᱟᱱ ᱥᱮᱫ ᱨᱟᱠᱟᱵ ᱛᱟᱨᱟ ᱫᱚᱨᱠᱟᱨᱚᱜ ᱠᱟᱱᱟ ᱟᱨ ᱦᱟᱱᱛᱮ ᱦᱚᱨ ᱫᱤᱥᱟᱹ ᱦᱚᱸ ᱩᱫᱩᱜ ᱫᱚᱨᱠᱟᱨᱚᱜ ᱠᱟᱱᱟ ᱟᱨ ᱵᱩᱫᱽᱫᱷᱤ ᱫᱤᱥᱟᱹ ᱦᱚᱸ ᱮᱢ ᱫᱚᱨᱠᱨᱚᱜ ᱠᱟᱱᱟ ᱵᱩᱫᱽᱫᱷᱤ ᱫᱤᱥᱟᱹ ᱮᱢ ᱛᱮᱫᱚ ᱟᱹᱰᱤ ᱠᱤᱪᱷᱩ ᱩᱱᱤ ᱡᱟᱦᱟᱸᱭ ᱦᱚᱲ ᱵᱟᱭ ᱵᱟᱲᱟᱭᱟ ᱩᱱᱤ ᱦᱚᱸᱢ ᱞᱟᱹᱭᱟᱭ ᱠᱟᱱᱟ ᱡᱮ ᱵᱟᱹᱵᱩ ᱱᱚᱣᱟᱫᱚ ᱱᱚᱝᱠᱟ ᱦᱩᱭᱩᱜᱼᱟ ᱥᱮ ᱱᱚᱣᱟ ᱫᱚ ᱱᱚᱝᱠᱟ ᱦᱩᱭᱩᱜᱼᱟ ᱟᱫᱚ ᱚᱱᱟ ᱜᱮᱞᱤᱧ ᱞᱟᱹᱭᱟ ᱡᱮᱢᱚᱱ ᱱᱤᱛᱚᱜ ᱟᱵᱚ ᱵᱷᱟᱨᱚᱛ ᱫᱤᱥᱚᱢ ᱨᱮ ᱥᱟᱱᱛᱟᱲ ᱠᱚ ᱞᱟᱹᱜᱤᱫ ᱛᱮ ᱱᱤᱡᱮᱢ ᱨᱟᱠᱟᱵ ᱨᱟᱠᱟᱵ ᱟᱢᱤᱡ ᱜᱟᱛᱮ ᱦᱚᱸ ᱨᱟᱠᱟᱵ ᱛᱚᱨᱟᱭᱮᱢ ᱥᱮ ᱟᱹᱢᱤᱡ ᱯᱩᱲᱥᱤ ᱦᱚᱸ ᱨᱟᱠᱟᱵ ᱛᱚᱨᱟᱭᱮᱢ ᱥᱮ ᱟᱹᱢᱤᱡ ᱵᱚᱭᱦᱟ ᱦᱚᱸ ᱨᱟᱠᱟᱵ ᱛᱚᱨᱟᱭᱮᱢ ᱮᱠᱞᱟ ᱫᱚ ᱟᱞᱚᱢ ᱨᱟᱠᱟᱵᱼᱟ ᱨᱟᱠᱟᱵ ᱵᱟᱢ ᱨᱟᱠᱟᱵ ᱡᱩᱛᱮ ᱠᱟᱱᱟ ᱱᱤᱡᱮ ᱟᱵᱚ ᱥᱟᱱᱛᱟᱲ ᱦᱚᱸ ᱨᱟᱠᱟᱵ ᱛᱚᱨᱟᱭᱮᱢ ᱤᱱᱟᱹ ᱢᱮᱱ ᱠᱟᱛᱮ ᱜᱮ ᱟᱹᱞᱤᱧᱟᱜ ᱵᱚᱠᱛᱚᱵᱽᱵᱚ ᱫᱚᱞᱤᱧ ᱯᱩᱨᱟᱹᱣ ᱠᱮᱜᱼᱟ